ᱦᱩᱸ ᱦᱮᱞᱳ ᱦᱮᱸ ᱟᱢ ᱫᱚ ᱚᱠᱚᱭ ᱚ ᱟᱪᱪᱷᱟ ᱦᱮᱸ ᱡᱚᱦᱟᱨ ᱜᱮ ᱡᱚᱦᱟᱨ ᱜᱮ ᱦᱮᱸ ᱢᱟ ᱞᱟᱹᱭ ᱢᱮ ᱳᱦᱳ ᱦᱳ ᱟᱹᱭᱩᱨ ᱟᱵᱚ ᱟᱹᱭᱩᱨ ᱜᱩᱨᱩ ᱞᱮᱠᱟᱱ ᱠᱚᱫᱚ ᱢᱮᱱᱟᱜ ᱠᱚᱜᱮᱭᱟ ᱟᱵᱚ ᱵᱷᱟᱨᱚᱛ ᱵᱚᱨᱥᱚ ᱨᱮᱱ ᱟᱵᱚ ᱦᱚᱲ ᱠᱚ ᱢᱩᱫᱽ ᱨᱮ ᱢᱮᱱᱟᱜ ᱠᱚᱜᱮᱭᱟ ᱛᱚ ᱯᱩᱭᱞᱩ ᱨᱤᱧ ᱞᱟᱹᱭᱟᱢ ᱠᱟᱱᱟ ᱡᱟᱦᱟᱸ ᱟᱵᱚ ᱚᱱᱟ ᱛᱟᱹᱨᱤ ᱨᱮᱭ ᱫᱩᱲᱤᱵ ᱟᱠᱟᱱᱟ ᱢᱟᱹᱱ ᱫᱨᱳᱯᱚᱫᱤ ᱢᱩᱨᱢᱩ ᱩᱱᱤ ᱫᱚ ᱟᱵᱚᱨᱮᱱ ᱨᱟᱥᱴᱨᱚᱯᱚᱛᱤ ᱦᱤᱥᱟᱹᱵᱽᱛᱮ ᱢᱮᱱᱟᱭᱟ ᱟᱨᱦᱚᱸ ᱚᱱᱠᱟᱱ ᱠᱚᱜᱮ ᱢᱮᱱᱟᱜ ᱠᱚᱜᱮᱭᱟ ᱡᱮᱢᱚᱱ ᱡᱷᱟᱲᱜᱨᱟᱢ ᱨᱮᱱ ᱵᱚᱱᱚᱫᱚᱯᱛᱚᱨ ᱨᱮ ᱢᱮᱱᱟᱭᱟ ᱟᱵᱚᱨᱮᱱ ᱪᱤᱞᱤᱠᱚ ᱢᱮᱛᱟᱭ ᱠᱟᱱᱟ ᱧᱩᱛᱩᱢ ᱢᱟ ᱱᱟᱥᱮᱱᱟᱜ ᱤᱧ ᱦᱤᱲᱤᱧ ᱧᱚᱜ ᱟᱠᱟᱫ ᱛᱟᱭᱟ ᱦᱟᱯᱳᱭ ᱢᱚᱱᱮ ᱦᱚᱪᱚᱣᱟᱹᱧ ᱢᱮ ᱜᱚᱝᱠᱮ ᱱᱟᱥᱮᱱᱟᱜ ᱞᱟᱹᱭᱟᱢ ᱠᱟᱱᱟ ᱦᱟᱸᱜ ᱳᱭ ᱵᱚᱞᱮ ᱵᱤᱨᱵᱟᱦᱟ ᱦᱟᱸᱥᱫᱟ ᱩᱱᱤ ᱢᱮᱱᱟᱭᱟ ᱛᱟᱨᱯᱚᱨ ᱵᱤᱨᱵᱟᱦᱟ ᱦᱟᱸᱥᱫᱟ ᱱᱟᱥᱮᱱᱟᱜ ᱦᱤᱲᱤᱧ ᱧᱚᱜ ᱟᱠᱟᱫ ᱛᱟᱦᱮᱱᱟ ᱜᱚᱝᱠᱮ ᱵᱤᱨᱵᱟᱦᱟ ᱦᱟᱸᱥᱫᱟ ᱟᱨ ᱟᱵᱚ ᱟᱨ ᱢᱮᱱᱟᱭᱟ ᱚᱱᱠᱟ ᱢᱮᱱᱟᱭᱟ ᱵᱟᱹᱯᱤ ᱦᱟᱸᱥᱫᱟᱜ ᱢᱮᱱᱟᱭᱟ ᱦᱚᱸ ᱡᱮᱢᱚᱱ ᱟᱵᱚ ᱨᱟᱭᱜᱚᱸᱡᱽ ᱟᱥᱮᱠᱟ ᱟᱥᱮᱠᱟ ᱨᱮᱱ ᱜᱳᱯᱟᱞ ᱢᱩᱨᱢᱩ ᱱᱚᱣᱟ ᱥᱮᱫ ᱨᱮᱱ ᱩᱱᱤ ᱢᱮᱱᱟᱭᱟ ᱟᱨᱦᱚᱸ ᱢᱮᱱᱟᱜ ᱠᱚᱣᱟ ᱡᱮᱢᱚᱱ ᱥᱤᱵᱩ ᱥᱚᱨᱮᱱ ᱡᱷᱟᱲᱠᱷᱚᱸᱰ ᱠᱷᱚᱱ ᱥᱟᱞᱠᱷᱟᱱ ᱢᱩᱨᱢᱩ ᱩᱢᱟᱹᱞ ᱥᱚᱨᱮᱱ ᱟᱨᱦᱚᱸ ᱚᱝᱠᱟ ᱜᱮ ᱱᱩᱠᱩ ᱥᱩᱨᱡᱚ ᱥᱤᱝ ᱵᱮᱥᱨᱟ ᱩᱝᱠᱩ ᱠᱚ ᱢᱮᱱᱟᱜ ᱠᱚᱣᱟ ᱩᱝᱠᱩ ᱫᱚ ᱟᱵᱚᱨᱮᱱ ᱵᱷᱟᱨᱚᱛ ᱨᱮᱱ ᱟᱵᱚ ᱥᱟᱱᱛᱟᱞ ᱦᱚᱯᱚᱱ ᱟᱹᱭᱩᱨ ᱜᱩᱨᱩ ᱠᱟᱱᱟ ᱠᱚ ᱱᱩᱠᱩ ᱧᱮᱞ ᱠᱟᱛᱮᱫ ᱱᱩᱠᱩᱣᱟᱜ ᱥᱚᱸ ᱥᱚᱸᱜᱮ ᱛᱮᱜᱮ ᱟᱵᱚ ᱦᱚᱸᱵᱚᱱ ᱛᱟᱲᱟᱢ ᱞᱟᱦᱟᱭᱟ ᱱᱩᱠᱩᱣᱟᱜ ᱟᱹᱭᱩᱨ ᱛᱮᱜᱮ ᱟᱵᱚ ᱦᱚᱸ ᱞᱟᱦᱟ ᱥᱮᱫ ᱵᱚᱱ ᱪᱟᱞᱟᱜᱼᱟ ᱱᱩᱠᱩ ᱠᱟᱱ ᱜᱮᱭᱟ ᱠᱚ ᱟᱵᱚ ᱵᱷᱟᱨᱚᱛ ᱫᱤᱥᱚᱢ ᱨᱮᱱ ᱟᱹᱭᱩᱨ ᱜᱩᱨᱩ ᱫᱚ ᱟᱨ ᱱᱩᱠᱩ ᱧᱮᱞ ᱛᱮᱜᱮ ᱟᱵᱚᱣᱟᱜ ᱞᱟᱦᱟ ᱥᱮᱫ ᱵᱚᱱ ᱪᱟᱞᱟᱜᱼᱟ ᱱᱩᱠᱩ ᱱᱩᱠᱩ ᱠᱟᱱ ᱜᱮᱭᱟ ᱠᱚ ᱚ ᱦᱮᱸ ᱤᱭᱟᱹ ᱩᱝᱠᱩ ᱠᱩᱧ ᱞᱟᱹᱭᱟᱫ ᱢᱮ ᱩᱝᱠᱩ ᱠᱚ ᱱᱩᱠᱩ ᱠᱟᱱ ᱜᱮᱭᱟ ᱠᱚ ᱦᱮᱸ ᱟᱭᱢᱟ ᱴᱷᱤᱠᱜᱮᱭᱟ ᱜᱚᱝᱠᱮ ᱟᱹᱰᱤ ᱟᱭᱢᱟ ᱥᱟᱨᱦᱟᱣ ᱦᱮᱸ ᱡᱚᱦᱟᱨ ᱜᱮ